ᱤᱧᱫᱚ ᱱᱚᱣᱟ ᱫᱚ ᱛᱷᱚᱲᱟ ᱦᱚᱸ ᱵᱟᱹᱧ ᱠᱩᱥᱤᱭᱟᱜᱼᱟ ᱪᱮᱫᱟᱜ ᱮᱱᱛᱮᱫ ᱫᱚ ᱟᱹᱰᱤᱜᱮ ᱵᱟᱝ ᱵᱷᱟᱜᱮᱭᱟ ᱡᱮᱭᱥᱮ ᱛᱮᱫᱚ ᱢᱤᱫ ᱫᱚᱢ ᱴᱷᱩ ᱞᱮᱱᱠᱷᱟᱡ ᱢᱤᱫ ᱴᱷᱮᱱ ᱡᱟᱭᱜᱟᱨᱮ ᱥᱮᱸᱜᱮᱞ ᱡᱩᱫᱤ ᱞᱟᱜᱟᱣ ᱞᱮᱱᱠᱷᱟᱡ ᱫᱚ ᱡᱚᱛᱚ ᱚᱲᱟᱜᱨᱮ ᱞᱟᱜᱟᱜᱼᱟ ᱟᱨ ᱪᱩᱞᱦᱟᱹᱨᱮ ᱡᱩᱫᱤᱢ ᱫᱟᱠᱟ ᱞᱮᱠᱷᱟᱡ ᱫᱚ ᱫᱟᱜ ᱫᱩᱞ ᱠᱟᱛᱮᱫ ᱦᱚᱸ ᱤᱲᱤᱡᱟ ᱟᱨ ᱱᱚᱣᱟᱫᱚ ᱵᱟᱢ ᱤᱲᱤᱡ ᱫᱟᱲᱮᱭᱟᱜᱼᱟ ᱤᱧᱫᱚ ᱠᱚᱨᱮᱦᱚᱧ ᱧᱮᱞ ᱟᱠᱟᱫᱟ ᱴᱷᱩ ᱵᱟᱲᱟᱣ ᱟᱠᱟᱱᱟ ᱟᱨ ᱞᱟᱹᱴᱩᱼᱞᱟᱹᱴᱩ ᱫᱚᱞᱟᱱ ᱠᱚᱦᱚᱸ ᱞᱚ ᱟᱠᱟᱱᱟ ᱚᱱᱟᱛᱮ ᱫᱚ ᱤᱧ ᱵᱟᱠᱷᱨᱟ ᱫᱚ ᱵᱟᱝᱜᱮ ᱵᱷᱟᱜᱮᱭᱟ ᱟᱹᱰᱤ ᱵᱟᱹᱲᱤᱡ ᱜᱮᱭᱟ ᱟᱨ ᱡᱩᱫᱤ ᱡᱟᱦᱟᱸᱭ ᱠᱚ ᱡᱩᱫᱤ ᱛᱮᱵᱚᱱ ᱫᱟᱠᱟᱼᱩᱛᱩᱭᱟ ᱛᱳ ᱟᱹᱰᱤ ᱥᱟᱵᱫᱷᱟᱱ ᱛᱮᱵᱚᱱ ᱫᱟᱠᱟ ᱩᱛᱩᱭᱟ ᱪᱮᱫᱟᱜ ᱮᱱᱛᱮᱫ ᱵᱟᱝ ᱵᱟᱲᱟᱭ ᱨᱮᱫᱚ ᱟᱹᱰᱤᱛᱮᱫ ᱜᱮ ᱵᱟᱝ ᱵᱷᱟᱜᱮᱭᱟ ᱟᱨ ᱟᱵᱚ ᱱᱚᱣᱟ ᱰᱤᱦᱟᱹᱛ ᱨᱮᱫᱚ ᱫᱚ ᱟᱨᱦᱚᱸ ᱵᱟᱝ ᱵᱷᱟᱜᱮᱭᱟ ᱪᱮᱫᱟᱜ ᱮᱱᱛᱮᱫ ᱵᱚᱥᱩᱵ ᱚᱲᱟᱜ ᱠᱚᱦᱚᱸ ᱛᱟᱦᱮᱱᱟ ᱡᱩᱫᱤ ᱱᱟᱥᱮᱭᱟᱜ ᱚᱱᱟ ᱠᱚᱨᱮ ᱞᱟᱜᱟᱣ ᱛᱟᱹᱱᱤᱡ ᱞᱮᱱᱠᱷᱟᱱ ᱫᱚ ᱟᱨᱜᱮ ᱵᱟᱝ ᱤᱲᱤᱡᱚᱜᱼᱟ ᱱᱚᱣᱟᱫᱚ ᱩᱥᱟᱹᱨᱟ ᱫᱚ ᱤᱲᱤᱡᱚᱜ ᱡᱤᱱᱤᱥ ᱫᱚ ᱵᱟᱝ ᱠᱟᱱᱟ ᱚᱱᱟᱛᱮᱧ ᱢᱮᱱᱟ ᱫᱚ ᱵᱟᱝ ᱵᱷᱟᱜᱮᱭᱟ ᱫᱚ ᱟᱹᱰᱤᱛᱮᱫ ᱜᱮ ᱵᱟᱝ ᱵᱷᱟᱜᱮᱭᱟ